ᱢᱤᱫ ᱴᱷᱮᱱ ᱟᱞᱮ ᱟᱹᱛᱩ ᱨᱮᱜᱮ ᱵᱟᱦᱟ ᱢᱮᱞᱟ ᱦᱩᱭᱩᱜᱼᱟ ᱞᱟᱦᱟ ᱫᱤᱱ ᱡᱮᱫᱤᱱ ᱢᱮᱞᱟ ᱦᱩᱭᱩᱜᱼᱟ ᱛᱟᱨ ᱞᱟᱦᱟ ᱫᱤᱱ ᱫᱚ ᱵᱟᱦᱟᱜ ᱟᱞᱮ ᱟᱹᱛᱩ ᱨᱮ ᱟᱹᱰᱤ ᱨᱟᱹᱥᱠᱟᱹ ᱦᱩᱭᱩᱜᱼᱟ ᱛᱟᱨᱯᱚᱨᱮ ᱛᱟᱨᱯᱚᱨᱮᱨ ᱫᱤᱱ ᱫᱚ ᱢᱮᱞᱟ ᱦᱩᱭᱩᱜᱼᱟ ᱥᱤᱛᱟᱜ ᱵᱮᱞᱟ ᱚᱲᱟᱜ ᱨᱮ ᱠᱟᱹᱢᱤ ᱵᱟᱲᱟ ᱠᱟᱛᱮ ᱦᱮᱡ ᱠᱟᱹᱢᱤ ᱵᱟᱲᱟ ᱠᱟᱛᱮ ᱰᱟᱸᱜᱟ ᱥᱮᱫ ᱪᱟᱞᱟᱣ ᱰᱟᱸᱜᱟ ᱥᱮᱫ ᱨᱮ ᱥᱟᱡᱟᱣ ᱴᱷᱤᱠ ᱠᱟᱛᱮ ᱟᱹᱰᱤ ᱢᱚᱡᱽ ᱞᱮ ᱥᱟᱡᱟᱣ ᱠᱮᱫ ᱜᱮ ᱡᱚᱛᱚᱠᱤᱪᱷᱩ ᱛᱟᱨᱯᱚᱨᱮ ᱥᱮᱛᱟᱜ ᱵᱮᱲᱟ ᱟᱴ ᱴᱟ ᱠᱷᱚᱱ ᱜᱨᱟᱢ ᱟᱹᱛᱩ ᱯᱚᱨᱤᱵᱮᱥᱚᱱ ᱦᱩᱭᱩᱜᱼᱟ ᱟᱹᱛᱩᱨᱮᱞᱮ ᱟᱹᱪᱩᱨᱚᱜᱼᱟ ᱞᱮ ᱚᱱᱟᱠᱚ ᱦᱩᱭ ᱵᱟᱲᱟ ᱠᱟᱛᱮ ᱛᱟᱨᱯᱚᱨᱮ ᱪᱟᱞᱟᱜ ᱴᱟᱸᱰᱤ ᱞᱮ ᱪᱟᱞᱟᱜᱼᱟ ᱴᱟᱸᱰᱤ ᱨᱮ ᱪᱟᱞᱟᱣ ᱠᱟᱛᱮ ᱟᱭᱢᱟ ᱮᱱᱮᱡ ᱠᱚ ᱠᱚ ᱦᱮᱡ ᱠᱚᱜᱼᱟ ᱠᱚ ᱛᱟᱨᱯᱚᱨᱮ ᱜᱟᱛᱮᱜ ᱠᱚ ᱛᱮᱦᱮᱸᱱᱟ ᱠᱟᱹᱴᱤᱡ ᱜᱤᱫᱽᱨᱟᱹᱣᱟᱜ ᱡᱮᱢᱚᱱ ᱪᱟᱢᱚᱪ ᱫᱟᱹᱲ ᱵᱤᱥᱠᱩᱴ ᱫᱟᱹᱲ ᱠᱚ ᱛᱟᱦᱮᱸᱱᱟ ᱠᱚᱲᱟᱼᱠᱩᱲᱤᱭᱟᱜ ᱡᱚᱛᱚ ᱦᱚᱲᱟᱜ ᱜᱮ ᱛᱟᱦᱮᱸᱱᱟ ᱟᱨ ᱞᱟᱹᱴᱩ ᱜᱚᱜᱚ ᱠᱚᱣᱟᱜ ᱦᱚᱸ ᱛᱟᱦᱮᱸᱱᱟ ᱞᱟᱹᱴᱩ ᱠᱩᱲᱤ ᱠᱚᱣᱟᱜ ᱦᱚᱸ ᱛᱟᱦᱮᱸᱱᱟ ᱥᱟᱭᱠᱮᱞ ᱫᱟᱹᱲ ᱴᱷᱤᱞᱤ ᱫᱟᱞ ᱯᱚᱥᱟᱜ ᱟᱭᱢᱟ ᱜᱮ ᱛᱟᱦᱮᱸᱱᱟ ᱟᱨ ᱞᱟᱹᱴᱩ ᱜᱚᱜᱚ ᱛᱟᱠᱚ ᱠᱚᱣᱟᱜ ᱦᱚᱸ ᱛᱟᱦᱮᱸᱱᱟ ᱮᱱᱮᱡ ᱥᱮᱨᱮᱧ ᱫᱚᱝ ᱞᱟᱜᱽᱲᱮ ᱠᱚ ᱟᱨᱚ ᱵᱟᱦᱟ ᱥᱚᱦᱚᱨᱟᱭ ᱠᱚ ᱛᱟᱦᱮᱸᱱᱟ ᱚᱱᱟᱠᱚ ᱦᱩᱭᱩᱜᱼᱟ ᱚᱱᱟᱠᱚᱨᱮ ᱦᱚᱸ ᱚᱱᱟᱠᱚᱨᱮ ᱡᱟᱦᱟᱸᱭ ᱯᱷᱟᱨᱥᱴ ᱥᱮᱠᱮᱱ ᱛᱷᱟᱲ ᱦᱩᱭᱩᱜᱼᱟ ᱩᱱᱠᱩ ᱫᱚ ᱯᱨᱟᱭᱤᱡ ᱠᱚ ᱮᱢᱟ ᱠᱚᱣᱟ ᱠᱚ ᱛᱟᱨᱯᱚᱨᱮ ᱚᱱᱟᱠᱚ ᱦᱩᱭ ᱠᱟᱛᱮ ᱟᱭᱢᱟ ᱢᱮᱞᱟ ᱨᱮ ᱟᱭᱢᱟ ᱫᱚᱠᱟᱱ ᱠᱚ ᱵᱟᱹᱭᱥᱟᱹᱣ ᱠᱟᱜᱼᱟ ᱠᱚ ᱟᱨ ᱢᱮᱞᱟ ᱞᱮ ᱟᱹᱪᱩᱨᱚᱜᱼᱟ ᱞᱮ ᱟᱨ ᱟᱭᱢᱟ ᱠᱤᱪᱷᱩ ᱞᱮ ᱦᱟᱛᱟᱣᱟ ᱛᱟᱨᱯᱚᱨᱮ ᱡᱚᱢᱟᱜ ᱫᱚᱠᱟᱱ ᱦᱚᱸ ᱟᱭᱢᱟ ᱠᱚ ᱫᱚᱠᱟᱱ ᱠᱟᱜᱼᱟ ᱠᱚ ᱟᱨ ᱢᱮᱞᱟ ᱨᱮ ᱦᱮᱱᱰᱮᱞ ᱠᱚ ᱡᱚᱛᱚ ᱠᱤᱪᱷᱩ ᱠᱚ ᱟᱹᱜᱩᱭᱟ ᱟᱨ ᱟᱞᱮ ᱨᱮᱱ ᱟᱭᱢᱟ ᱯᱮᱲᱟ ᱠᱚ ᱦᱤᱡᱩᱜ ᱜᱮᱭᱟ ᱠᱚ ᱟᱹᱛᱩ ᱠᱚᱨᱮᱱ ᱦᱚᱸ ᱟᱨ ᱤᱧ ᱨᱮᱱ ᱵᱚᱱᱫᱷᱩ ᱵᱟᱱᱫᱷᱚᱵᱤ ᱠᱚᱦᱚᱸ ᱠᱚ ᱦᱤᱡᱩᱜᱼᱟ ᱞᱟᱹᱭᱟᱠᱚᱣᱟᱹᱧ ᱡᱮ ᱟᱞᱮ ᱟᱹᱛᱩ ᱨᱮ ᱢᱮᱞᱟ ᱦᱩᱭᱩᱜ ᱠᱟᱱᱟ ᱡᱚᱛᱚ ᱦᱚᱲ ᱜᱮᱠᱚ ᱦᱤᱡᱩᱜᱼᱟ ᱡᱚᱛᱚ ᱦᱚᱲ ᱠᱚ ᱦᱤᱡᱩᱜ ᱟᱠᱚ ᱛᱟᱨᱯᱚᱨᱮ ᱢᱮᱞᱟ ᱞᱮ ᱧᱮᱞᱟ ᱟᱨ ᱟᱹᱭᱩᱵ ᱵᱮᱲᱟ ᱫᱚ ᱡᱚᱛᱚ ᱯᱨᱟᱭᱤᱡ ᱠᱚᱠᱚ ᱮᱢᱟ ᱠᱚᱣᱟ ᱡᱟᱦᱟᱸ ᱠᱚ ᱜᱟᱛᱮᱜ ᱠᱚ ᱫᱤᱱ ᱵᱮᱲᱟ ᱜᱟᱛᱮᱜ ᱠᱚ ᱦᱩᱭ ᱠᱚᱜᱼᱟ ᱚᱱᱟ ᱨᱮᱱᱟᱜ ᱯᱨᱟᱭᱤᱡ ᱠᱚ ᱮᱢᱟ ᱠᱚᱣᱟ ᱯᱨᱟᱭᱤᱡ ᱮᱢ ᱵᱟᱲᱟ ᱠᱟᱛᱮ ᱧᱤᱫᱟᱹ ᱵᱮᱲᱟ ᱮᱠᱴᱩ ᱯᱨᱳᱜᱨᱟᱢ ᱠᱚ ᱦᱩᱭᱩᱜᱼᱟ ᱟᱹᱛᱩ ᱠᱚᱨᱮᱱ ᱠᱩ ᱮᱱᱮᱡᱼᱟ ᱵᱟᱭᱨᱮ ᱠᱚᱨᱮᱱ ᱦᱚᱸ ᱛᱟᱨᱯᱚᱨᱮ ᱧᱤᱫᱟᱹ ᱫᱚ ᱥᱟᱨᱟ ᱧᱤᱫᱟᱹ ᱥᱮᱨᱮᱧ ᱦᱩᱭᱩᱜᱼᱟ ᱟᱹᱰᱤ ᱟᱹᱰᱤ ᱟᱸᱴ ᱞᱮ ᱤᱱᱡᱚᱭ ᱜᱮᱭᱟ ᱟᱹᱰᱤ ᱟᱸᱴ ᱟᱹᱰᱤ ᱤᱱᱡᱚᱭ ᱦᱩᱭᱩᱜᱼᱟ ᱟᱹᱰᱤ ᱨᱟᱹᱥᱠᱟᱹ ᱛᱟᱨᱯᱚᱨ ᱥᱮᱛᱟᱜ ᱚᱵᱫᱤ ᱧᱮᱞ ᱟᱞᱮ ᱥᱮᱛᱟᱜ ᱵᱮᱲᱟ ᱚᱲᱟᱜ ᱞᱮ ᱦᱤᱡᱩᱜᱼᱟ ᱚᱲᱟᱜ ᱦᱮᱡ ᱠᱟᱛᱮ ᱚᱱᱟᱜᱮ ᱟᱹᱰᱤ ᱨᱟᱹᱥᱠᱟᱹ ᱦᱩᱭᱩᱜᱼᱟ